ᱱᱟᱦᱟᱜ ᱫᱚ ᱥᱟᱱᱟᱢ ᱠᱚᱜᱮ ᱵᱚᱱ ᱵᱟᱲᱟᱭᱟ ᱰᱤᱡᱤᱴᱮᱞ ᱥᱤᱥᱴᱮᱢ ᱥᱮ ᱚᱱᱞᱟᱭᱤᱱ ᱫᱟᱨᱟᱭ ᱛᱮᱜᱮ ᱟᱹᱰᱤ ᱠᱤᱪᱷᱩ ᱠᱟᱹᱣᱰᱤ ᱠᱚ ᱮᱯᱮᱢ ᱪᱟᱯᱟᱞ ᱦᱩᱭᱩᱜ ᱠᱟᱱᱟ ᱟᱛᱳ ᱴᱚᱴᱷᱟ ᱨᱮᱫᱚ ᱡᱟᱦᱟᱸ ᱛᱤᱱᱟᱹᱜ ᱠᱟᱹᱢᱤ ᱠᱟᱹᱥᱱᱤ ᱦᱚᱲ ᱢᱮᱱᱟᱜ ᱠᱚᱣᱟ ᱱᱮᱛᱟᱨ ᱫᱚ ᱵᱮᱝᱠ ᱨᱮᱜᱮ ᱠᱟᱹᱣᱰᱤ ᱠᱚ ᱫᱚᱦᱚᱭᱮᱫᱟ ᱛᱚ ᱚᱱᱟ ᱠᱚ ᱠᱟᱹᱣᱰᱤ ᱨᱟᱠᱟᱵ ᱞᱟᱹᱜᱤᱫ ᱞᱟᱭᱤᱱ ᱛᱤᱸᱜᱩ ᱦᱩᱭᱩᱜ ᱛᱟᱠᱚᱣᱟ ᱮᱵᱚᱝ ᱪᱟᱞᱟᱣ ᱠᱟᱛᱮ ᱩᱱᱠᱩ ᱫᱚ ᱚᱞ ᱛᱚ ᱵᱟᱠᱚ ᱵᱟᱲᱟᱭᱟ ᱚᱞᱚᱜ ᱯᱟᱲᱦᱟᱜ ᱵᱟᱝ ᱵᱟᱲᱟᱭ ᱠᱷᱟᱹᱛᱤᱨ ᱪᱤᱠᱟ ᱠᱚ ᱩᱰᱩᱠᱚᱜᱼᱟ ᱛᱟᱦᱚᱞᱮ ᱩᱱᱠᱩ ᱫᱚ ᱚᱱᱟ ᱵᱟᱭᱳᱢᱮᱴᱨᱤᱠ ᱟᱛᱮᱫ ᱠᱚ ᱩᱰᱩᱠᱟ ᱠᱟᱹᱣᱰᱤ ᱢᱮᱱᱠᱷᱟᱱ ᱡᱚᱠᱷᱚᱱ ᱯᱟᱭᱮᱱ ᱠᱚ ᱛᱤᱸᱜᱩᱱᱟ ᱚᱱᱟ ᱵᱮᱝᱠ ᱨᱮ ᱧᱮᱞ ᱟᱠᱚ ᱞᱟᱭᱤᱱ ᱛᱤᱭᱳᱜ ᱛᱤᱭᱳᱜ ᱛᱮᱜᱮ ᱞᱤᱝᱠ ᱢᱟ ᱪᱟᱞᱟᱣᱮᱱ ᱟᱫᱚ ᱵᱟᱝ ᱵᱟᱲᱟᱭ ᱦᱚᱲ ᱛᱚ ᱟᱛᱳ ᱴᱚᱴᱷᱟ ᱨᱮᱱ ᱦᱚᱲ ᱛᱚ ᱢᱮᱱ ᱟᱠᱚ ᱞᱟᱭᱤᱱ ᱯᱟᱥᱮᱡ ᱪᱟᱞᱟᱣ ᱚᱱᱟᱛᱮ ᱵᱟᱝ ᱦᱩᱭᱩᱜ ᱠᱟᱱᱟ ᱢᱮᱱ ᱞᱮᱠᱷᱟᱡ ᱞᱤᱝᱠ ᱫᱚ ᱢᱤᱫᱴᱮᱡ ᱱᱮᱴᱳᱟᱨᱠᱤᱝ ᱥᱟᱨᱵᱷᱟᱨ ᱠᱟᱱᱟ ᱱᱚᱣᱟ ᱡᱩᱫᱤ ᱵᱟᱝ ᱦᱮᱡ ᱞᱮᱱᱠᱷᱟᱱ ᱚᱱᱟ ᱥᱟᱭᱤᱴ ᱫᱚ ᱵᱟᱭ ᱠᱟᱹᱢᱤᱭᱟ ᱟᱨᱠᱤ ᱠᱟᱹᱣᱰᱤ ᱫᱚ ᱨᱟᱠᱟᱵ ᱵᱟᱝ ᱜᱟᱱᱚᱜᱼᱟ ᱚᱱᱟ ᱠᱷᱟᱹᱛᱤᱨ ᱡᱚᱛᱠᱷᱚᱱ ᱵᱟᱝ ᱦᱤᱡᱩᱜᱼᱟ ᱛᱚᱛᱚᱠᱷᱚᱱ ᱛᱤᱸᱜᱩ ᱛᱟᱦᱮᱸ ᱦᱩᱭᱩᱜᱼᱟ ᱥᱮ ᱛᱟᱸᱜᱤ ᱛᱟᱲᱟᱜ ᱛᱟᱦᱮᱸ ᱦᱩᱭᱩᱜᱼᱟ ᱛᱤᱱ ᱜᱷᱟᱹᱲᱤᱡ ᱚᱱᱟ ᱞᱤᱝᱠ ᱵᱟᱝ ᱦᱤᱡᱩᱜ ᱠᱟᱱᱟ ᱢᱮᱱᱠᱷᱟᱱ ᱚᱱᱟ ᱠᱟᱹᱢᱤ ᱫᱚ ᱵᱟᱝ ᱞᱟᱦᱟᱜᱼᱟ ᱢᱮᱱᱠᱷᱟᱱ ᱚᱱᱟ ᱜᱳᱴᱟ ᱫᱤᱱ ᱛᱟᱸᱜᱤ ᱠᱟᱛᱮ ᱦᱚᱸ ᱡᱩᱫᱤ ᱵᱟᱝ ᱦᱤᱡᱩᱜᱼᱟ ᱛᱟᱦᱞᱮ ᱚᱱᱟ ᱫᱤᱱ ᱦᱤᱞᱳᱜ ᱫᱚ ᱠᱟᱹᱣᱰᱤ ᱫᱚ ᱨᱟᱠᱟᱵ ᱫᱚ ᱵᱟᱝ ᱦᱩᱭᱩᱜ ᱛᱟᱭᱟ ᱚᱱᱟ ᱠᱷᱟᱹᱛᱤᱨ ᱜᱮ ᱤᱧᱫᱩᱧ ᱢᱮᱱᱟ ᱱᱚᱣᱟ ᱮᱴᱠᱮᱴᱚᱬᱮ ᱠᱚ ᱥᱚᱞᱦᱮ ᱠᱷᱟᱹᱛᱤᱨ ᱟᱛᱳ ᱴᱚᱴᱷᱟᱨᱮ ᱡᱟᱦᱟᱸ ᱥᱤ ᱮᱥ ᱥᱤ ᱠᱚ ᱞᱟᱹᱭᱮᱫ ᱚᱱᱟ ᱥᱮᱱᱴᱟᱨ ᱠᱚ ᱡᱩᱫᱤ ᱴᱚᱴᱷᱟᱠᱤᱭᱟᱹᱨᱮ ᱢᱩᱬᱩᱛᱼᱢᱩᱬᱩᱛ ᱡᱟᱭᱜᱟᱨᱮ ᱛᱟᱦᱮᱱ ᱠᱷᱟᱱ ᱟᱹᱰᱤ ᱠᱚ ᱥᱚᱞᱦᱮᱜᱼᱟ ᱠᱟᱹᱢᱤ ᱠᱟᱹᱥᱱᱤ ᱦᱚᱲ ᱠᱚ ᱪᱮᱫᱟᱜ ᱥᱮ ᱱᱩᱠᱩ ᱫᱚ ᱡᱟᱹᱥᱛᱤ ᱠᱟᱭᱛᱮ ᱵᱮᱥᱤ ᱴᱟᱠᱟ ᱫᱚ ᱵᱟᱝᱠᱚ ᱨᱟᱠᱟᱵᱟ ᱪᱮᱫᱟᱜ ᱥᱮ ᱢᱮᱱᱟᱜ ᱜᱮ ᱵᱟᱹᱱᱩᱜ ᱛᱟᱠᱚ ᱚᱱᱟ ᱠᱷᱟᱹᱛᱤᱨ ᱱᱚᱝᱠᱟ ᱴᱚᱴᱷᱟᱠᱤᱭᱟᱹ ᱨᱮ ᱦᱩᱰᱤᱧ ᱦᱩᱰᱤᱧ ᱥᱤ ᱮᱥ ᱥᱤ ᱥᱮᱱᱴᱟᱨ ᱛᱟᱦᱮᱱ ᱠᱷᱟᱱ ᱚᱸᱰᱮ ᱠᱷᱚᱱ ᱟᱠᱚ ᱠᱩᱥᱤ ᱠᱟᱹᱣᱰᱤ ᱠᱚ ᱨᱟᱠᱟᱵ ᱫᱟᱲᱮᱭᱟᱜᱼᱟ ᱵᱟᱭᱳᱢᱮᱴᱨᱤᱠ ᱛᱮ ᱚᱱᱟ ᱠᱷᱟᱹᱛᱤᱨ ᱱᱟᱦᱟᱜ ᱡᱩᱜᱽᱨᱮ ᱡᱟᱦᱟᱸ ᱟᱹᱰᱤ ᱞᱟᱹᱠᱛᱤ ᱚᱱᱟ ᱫᱚ ᱦᱩᱭᱩᱜ ᱠᱟᱱᱟ ᱡᱟᱦᱟᱸ ᱴᱚᱴᱷᱟᱨᱮ ᱡᱟᱦᱟᱱ ᱱᱮᱴᱳᱟᱨᱠ ᱮ ᱧᱟᱢᱟ ᱚᱱᱟ ᱨᱮᱱᱟᱜ ᱡᱩᱫᱤ ᱚᱸᱰᱮ ᱴᱟᱣᱟᱨ ᱛᱟᱦᱮᱱᱟ ᱛᱟᱦᱚᱞᱮ ᱚᱱᱟ ᱴᱚᱴᱷᱟ ᱨᱮᱱ ᱫᱚ ᱚᱱᱟ ᱴᱟᱣᱟᱨ ᱨᱤᱞᱮᱴᱤᱵᱽ ᱨᱮᱱᱟᱜ ᱜᱮ ᱳᱣᱟᱭᱼᱯᱷᱟᱭ ᱥᱮ ᱡᱟᱦᱟᱸ ᱥᱟᱨᱵᱷᱟᱨ ᱵᱷᱟᱜᱮ ᱪᱟᱞᱟᱜᱼᱟ ᱚᱱᱟᱭ ᱠᱟᱱᱮᱠᱴ ᱢᱟ ᱛᱚᱵᱮ ᱟᱹᱱᱤᱡ ᱜᱮ ᱟᱹᱰᱤ ᱥᱚᱦᱞᱮᱛᱮ ᱱᱚᱣᱟ ᱠᱚ ᱠᱟᱹᱢᱤ ᱜᱟᱱᱚᱜᱼᱟ ᱚᱱᱞᱟᱭᱤᱱ ᱛᱮ ᱠᱟᱹᱣᱰᱤ ᱨᱟᱠᱟᱵ ᱠᱟᱹᱣᱰᱤ ᱡᱚᱢᱟᱜ ᱟᱨ ᱠᱟᱹᱣᱰᱤ ᱛᱤᱱᱟᱹᱜ ᱢᱮᱱᱟᱜᱼᱟ ᱚᱱᱟ ᱧᱮᱞ